ᱦᱮᱞᱳ ᱤᱧᱫᱚ ᱥᱤᱠᱤᱭᱩᱨᱤᱴᱤᱧ ᱞᱟᱹᱭᱮᱫᱼᱟ ᱦᱳᱭ ᱟᱢᱫᱚ ᱚᱠᱚᱭᱮᱢ ᱞᱟᱹᱭᱮᱫ ᱛᱮ ᱦᱳᱭ ᱚ ᱦᱚᱸ ᱡᱟᱭᱜᱟ ᱦᱳᱭ ᱧᱟᱢ ᱫᱚ ᱧᱟᱢᱚᱜ ᱜᱮᱭᱟ ᱢᱟᱱᱮ ᱮᱥᱤᱭᱟᱜ ᱮᱥᱤ ᱵᱟᱞᱟ ᱨᱩᱢ ᱦᱚᱸ ᱧᱟᱢᱚᱜ ᱜᱮᱭᱟ ᱟᱨ ᱱᱚᱝᱠᱟ ᱢᱟᱱᱮ ᱤᱭᱟᱹ ᱫᱷᱟᱨᱟ ᱟᱜ ᱦᱚᱸ ᱧᱟᱢᱚᱜ ᱜᱮᱭᱟ ᱟᱢᱜᱮ ᱚᱱᱟ ᱚᱠᱟ ᱞᱮᱠᱟᱱᱟᱜ ᱮᱢ ᱦᱟᱛᱟᱣᱟ ᱡᱚᱛᱚ ᱞᱮᱠᱟᱱᱟᱜ ᱜᱮ ᱧᱟᱢᱚᱜ ᱜᱮᱭᱟ ᱟᱫᱚ ᱚᱱᱮ ᱦᱳᱭ ᱵᱩᱥᱩᱵ ᱚᱲᱟᱜ ᱠᱚᱦᱚᱸ ᱧᱟᱢᱚᱜ ᱜᱮᱭᱟ ᱵᱩᱥᱩᱵ ᱚᱲᱟᱜ ᱠᱚᱨᱮᱜ ᱫᱟᱢ ᱠᱚ ᱠᱚᱢ ᱫᱷᱟᱨᱟ ᱟᱨ ᱚᱱᱟ ᱮᱥᱤ ᱵᱟᱞᱟ ᱠᱚᱫᱚ ᱫᱟᱢ ᱰᱷᱮᱨ ᱫᱷᱟᱨᱟ ᱦᱮᱸ ᱚᱱᱟᱫᱚ ᱯᱟᱲᱟᱜᱼᱟ ᱛᱤᱱᱟᱹᱜ ᱫᱚᱥ ᱦᱟᱡᱟᱨ ᱠᱷᱚᱱ ᱪᱮᱛᱟᱱ ᱥᱮᱫ ᱱᱤᱝᱠᱟᱹ ᱯᱟᱸᱪ ᱦᱟᱡᱟᱨ ᱜᱟᱱ ᱠᱚᱛᱮ ᱧᱟᱢᱚᱜᱼᱟ ᱚᱱᱟ ᱫᱚ ᱯᱮ ᱦᱟᱡᱟᱨ ᱜᱟᱱ ᱠᱚ ᱦᱳᱭ ᱤᱱᱟᱹᱜ ᱜᱟᱱ ᱠᱚᱛᱮ ᱧᱟᱢᱚᱜᱼᱟ ᱥᱮ ᱟᱯᱮᱜᱮ ᱛᱤᱥ ᱠᱚᱛᱮ ᱯᱮ ᱦᱤᱡᱩᱜ ᱠᱟᱱᱟ ᱟᱫᱚ ᱢᱟᱲᱟᱝ ᱨᱮᱜᱮ ᱵᱩᱠᱤᱝ ᱫᱚ ᱵᱩᱠᱤᱝ ᱦᱩᱭᱩᱜᱼᱟ ᱪᱮᱫᱟᱜ ᱥᱮ ᱦᱚᱲ ᱠᱚᱠᱚ ᱦᱤᱡᱩᱜᱼᱟ ᱟᱨᱦᱚᱸ ᱛᱟᱭᱚᱢ ᱛᱮ ᱡᱟᱭᱜᱟ ᱠᱚ ᱧᱟᱢ ᱟᱥᱮ ᱵᱟᱝ ᱜᱮ ᱦᱳᱭ ᱯᱟᱹᱪ ᱪᱷᱚ ᱫᱤᱱ ᱯᱚᱨᱮ ᱦᱳᱭ ᱛᱚᱵᱮ ᱛᱮᱦᱤᱧ ᱜᱟᱯᱟ ᱜᱟᱯᱟ ᱢᱮᱭᱟᱝ ᱜᱟᱱ ᱠᱚᱛᱮᱜᱮ ᱤᱭᱟᱹ ᱠᱚᱫᱚ ᱧᱟᱢ ᱦᱩᱭᱩᱜᱼᱟ ᱵᱟᱝᱠᱷᱟᱱ ᱫᱚ ᱵᱟᱢ ᱵᱩᱠᱤᱝ ᱠᱟᱜᱼᱟ ᱥᱮ ᱚᱱᱛᱮ ᱛᱟᱭᱚᱢ ᱛᱮ ᱦᱚᱲ ᱠᱚᱠᱚ ᱦᱤᱡᱩᱜ ᱠᱷᱟᱱ ᱛᱟᱭᱚᱢ ᱩᱱᱠᱩ ᱠᱚᱠᱚ ᱮᱢᱟ ᱠᱚᱣᱟ ᱮᱥᱤ ᱵᱟᱞᱟ ᱜᱮ ᱟᱪᱪᱷᱟ ᱦᱳᱭ ᱧᱟᱢᱚᱜ ᱜᱮᱭᱟ ᱟᱨ ᱛᱤᱱᱟᱹᱜ ᱥᱟᱸᱜᱮ ᱯᱮ ᱦᱤᱡᱩᱜ ᱠᱟᱱᱟ ᱰᱤᱥᱠᱟᱣᱩᱱᱴ ᱠᱚᱫᱚ ᱦᱩᱭᱩᱜ ᱜᱮᱭᱟ ᱯᱟᱞᱮᱜ ᱩᱱᱠᱩ ᱥᱟᱞᱟᱜ ᱜᱟᱞᱢᱟᱨᱟᱣ ᱠᱟᱛᱮᱫ ᱜᱮ ᱰᱤᱥᱠᱟᱣᱩᱱᱴ ᱠᱚᱫᱚ ᱵᱟᱰᱟᱭ ᱧᱟᱢᱚᱜᱼᱟ ᱰᱤᱥᱠᱟᱣᱩᱱᱴ ᱛᱤᱱᱟᱹᱜ ᱜᱟᱱ ᱧᱟᱢᱚᱜᱼᱟ ᱢᱮᱱᱛᱮ ᱰᱤᱥᱠᱟᱣᱩᱱᱴ ᱠᱚᱫᱚ ᱧᱟᱢᱚᱜ ᱜᱮᱭᱟ ᱱᱟᱜ ᱯᱟᱞᱮᱱᱚᱜ ᱩᱱᱠᱩ ᱥᱟᱞᱟᱜ ᱤᱧᱦᱚᱸ ᱵᱟᱹᱧ ᱜᱟᱞᱢᱟᱨᱟᱣ ᱟᱠᱟᱫᱼᱟ ᱦᱳᱭ ᱡᱩᱫᱤ ᱰᱤᱥᱠᱟᱣᱩᱱᱴ ᱦᱟᱸᱜ ᱠᱚ ᱮᱢᱚᱜ ᱠᱷᱟᱱ ᱢᱟᱧ ᱞᱟᱹᱭ ᱟᱯᱮ ᱜᱮᱭᱟ ᱟᱨ ᱡᱩᱫᱤ ᱵᱟᱠᱚ ᱮᱢᱚᱜ ᱠᱷᱟᱱ ᱫᱚ ᱪᱤᱠᱟᱹᱧ ᱞᱟᱹᱭ ᱟᱢᱟ ᱦᱳᱭ ᱟᱪᱪᱷᱟ ᱚᱱᱠᱟᱱ ᱫᱷᱟᱨᱟ ᱟᱜ ᱜᱮᱛᱚ ᱛᱚᱵᱮ ᱦᱟᱸᱜ ᱤᱧ ᱧᱮᱞᱟ ᱫᱟᱜ ᱠᱚᱨᱮᱱᱟᱜ ᱥᱩᱵᱤᱫᱷᱟ ᱵᱟᱝᱠᱷᱟᱱ ᱦᱳᱭ ᱦᱚᱸᱜᱼᱚ ᱞᱟᱹᱠᱛᱤᱜ ᱜᱮᱭᱟ ᱱᱮᱛᱟᱨ ᱢᱟ ᱵᱟᱠᱷᱟᱱ ᱫᱟᱜ ᱟᱹᱜᱩ ᱞᱟᱹᱜᱤᱫ ᱟᱨᱦᱚᱸ ᱥᱟᱺᱜᱤᱧ ᱥᱮᱫ ᱪᱟᱞᱟᱜ ᱦᱩᱭᱩᱜᱼᱟ ᱚᱱᱠᱟ ᱫᱚ ᱵᱟᱝ ᱦᱮᱸᱥᱮ ᱦᱳᱭ ᱦᱳᱭ ᱞᱟᱹᱭ ᱟᱹᱢᱟᱹᱧ ᱦᱟᱸᱜ ᱞᱟᱹᱭ ᱨᱩᱣᱟᱹᱲ ᱟᱢᱟᱹᱧ ᱟᱪᱪᱷᱟ ᱦᱳᱭ ᱦᱳᱭ ᱴᱷᱤᱠ ᱜᱮᱭᱟ